ᱟᱞᱮᱭᱟᱜ ᱥᱟᱥᱛᱷᱚ ᱠᱮᱱᱫᱨᱚ ᱡᱟᱦᱟᱸ ᱨᱟᱡᱽᱱᱚᱜᱚᱨ ᱨᱮ ᱢᱮᱱᱟᱜᱼᱟ ᱟᱫᱚ ᱨᱟᱡᱽᱱᱚᱜᱚᱨ ᱨᱮ ᱱᱟᱨᱥᱠᱚ ᱰᱟᱠᱴᱚᱨ ᱠᱚ ᱟᱹᱰᱤ ᱥᱟᱹᱦᱤᱡ ᱨᱟᱱ ᱢᱩᱨᱜᱟᱹᱱ ᱠᱚ ᱮᱢᱚᱜᱼᱟ ᱥᱟᱹᱦᱤ ᱫᱤᱥᱟᱹ ᱠᱚ ᱞᱟᱹᱭᱟ ᱢᱟᱱᱮ ᱡᱟᱦᱟᱭᱜᱮ ᱡᱩᱫᱤ ᱰᱮᱞᱤᱵᱷᱟᱨᱤ ᱯᱮᱥᱮᱱᱴ ᱠᱟᱱᱟᱭ ᱢᱮᱱᱮᱠ ᱮᱠᱚᱥᱚ ᱟᱴ ᱨᱮ ᱯᱷᱳᱱ ᱠᱟᱛᱮᱫ ᱞᱚᱜᱚᱱ ᱜᱟᱹᱰᱤ ᱦᱤᱡᱩᱜᱼᱟ ᱟᱫᱚ ᱚᱱᱟ ᱫᱚ ᱢᱟᱱᱮ ᱠᱟᱹᱣᱲᱤ ᱠᱚᱫᱚ ᱵᱟᱝ ᱞᱟᱜᱟᱜᱼᱟ ᱚᱱᱟ ᱫᱚ ᱯᱷᱨᱤ ᱛᱮᱜᱮ ᱤᱫᱤᱢᱮᱭᱟᱭ ᱡᱩᱫᱤ ᱱᱚᱨᱢᱟᱞᱛᱮ ᱰᱮᱞᱤᱵᱷᱟᱨᱤ ᱦᱩᱭᱩᱜᱼᱟ ᱤᱱᱟᱹᱠᱷᱟᱱ ᱫᱚ ᱚᱸᱰᱮ ᱡᱩᱫᱤ ᱥᱤᱡᱟᱨ ᱦᱩᱭᱩᱜᱼᱟ ᱤᱱᱟᱹᱠᱷᱟᱱ ᱫᱚ ᱥᱮᱬᱟ ᱦᱟᱸᱥᱯᱟᱛᱟᱞ ᱠᱚ ᱵᱷᱮᱡᱟ ᱢᱮᱭᱟ ᱚᱱᱟ ᱞᱟᱹᱜᱤᱫᱦᱚᱸ ᱠᱟᱹᱣᱰᱤ ᱫᱚ ᱵᱟᱝ ᱞᱟᱜᱟᱜᱼᱟ ᱟᱠᱚᱣᱟᱜ ᱯᱚᱭᱥᱟ ᱛᱮᱜᱮ ᱦᱚᱥᱯᱤᱴᱟᱞ ᱠᱚ ᱥᱮᱴᱮᱨ ᱢᱮᱭᱟ ᱥᱚᱨᱠᱟᱨ ᱱᱤᱛᱚᱜ ᱟᱹᱰᱤ ᱥᱩᱵᱤᱫᱷᱟᱭ ᱮᱢ ᱠᱟᱜᱼᱟ ᱥᱮᱫᱟᱭ ᱫᱚ ᱱᱤᱡᱮᱨᱟᱜ ᱯᱚᱭᱥᱟ ᱛᱮᱜᱮ ᱤᱫᱤ ᱦᱩᱭᱟᱢᱟ ᱰᱟᱠᱴᱚᱨ ᱚᱲᱟᱜ ᱟᱨ ᱩᱱ ᱡᱚᱠᱷᱮᱡ ᱫᱚ ᱮᱠᱥᱚ ᱟᱴ ᱨᱮᱭᱟᱜ ᱥᱩᱵᱤᱫᱷᱟ ᱦᱚᱸ ᱵᱟᱭ ᱛᱟᱦᱮᱸ ᱠᱟᱱᱟ ᱱᱤᱛᱚᱜ ᱥᱚᱨᱠᱟᱨ ᱟᱹᱰᱤ ᱥᱩᱵᱤᱫᱷᱟᱭ ᱮᱢ ᱠᱟᱜᱼᱟ ᱮᱠᱥᱚ ᱟᱴᱨᱮ ᱯᱷᱳᱱ ᱠᱟᱛᱮᱫ ᱟᱢᱟᱜ ᱮᱰᱰᱨᱮᱥ ᱟᱢᱟᱜ ᱡᱟᱦᱟᱸ ᱛᱤᱱᱟᱹᱜ ᱜᱮ ᱟᱢᱟᱜ ᱰᱳᱠᱩᱢᱮᱴ ᱢᱮᱱᱟᱜᱼᱟ ᱚᱱᱟ ᱠᱚ ᱞᱟᱹᱭ ᱠᱟᱛᱮᱱ ᱟᱢ ᱟᱢᱟᱜ ᱮᱰᱰᱨᱮᱥ ᱞᱚᱜᱚᱱᱮ ᱥᱮᱴᱮᱨᱟᱢᱟ

ᱟᱞᱮ ᱥᱟᱥᱛᱷᱚ ᱠᱮᱱᱫᱨᱚ ᱧᱨᱟᱡᱽᱱᱚᱜᱚᱨ ᱨᱮᱦᱚᱸ ᱰᱟᱠᱴᱚᱨ ᱠᱚ ᱥᱯᱮᱥᱟᱞᱤᱥᱴ ᱢᱮᱱᱟᱜ ᱠᱚᱣᱟ ᱥᱟᱨᱡᱮᱱ ᱢᱮᱱᱟᱜ ᱠᱚᱣᱟ ᱟᱹᱰᱤ ᱵᱷᱟᱜᱮ ᱥᱟᱹᱦᱤᱡ ᱠᱚ ᱨᱟᱱ ᱠᱚᱣᱟ

ᱡᱚᱛᱚ ᱫᱚ ᱡᱚᱛᱚ ᱠᱚᱜᱮ ᱠᱚ ᱵᱮᱥᱟᱠᱟᱱᱟ ᱱᱟᱨᱥ ᱠᱚᱦᱚᱸ ᱥᱟᱹᱦᱤ ᱴᱤᱴᱢᱮᱱᱴ ᱠᱚ ᱮᱢᱚᱜᱼᱟ ᱥᱟᱹᱦᱤ ᱫᱷᱮᱭᱟᱱ ᱠᱚ ᱮᱢᱚᱜᱼᱟ

ᱥᱚᱨᱠᱟᱨ ᱦᱚᱸ ᱱᱤᱛᱚᱜ ᱱᱟᱨᱥᱠᱚ ᱰᱟᱠᱴᱚᱨᱠᱚ ᱡᱚᱛᱚᱣᱟᱜ ᱜᱮ ᱥᱩᱵᱤᱫᱷᱟᱭ ᱮᱢᱟ ᱠᱚ ᱠᱟᱱᱟ